ᱵᱤᱨᱼᱵᱩᱨᱩ ᱫᱚ ᱫᱷᱮ ᱥᱟᱡᱟᱣ ᱠᱟᱱᱟ ᱫᱷᱤᱨᱤ ᱫᱟᱨᱮᱛᱮ

ᱜᱟᱰᱟ ᱢᱩᱰᱩ ᱫᱚ ᱵᱮᱱᱟᱣ ᱵᱮᱱᱟᱣ ᱠᱟᱱᱟ ᱥᱚᱢᱩᱫᱽᱫᱨᱚ ᱫᱚᱨᱭᱟ

ᱫᱟᱜ ᱛᱮ ᱫᱚᱨᱭᱟ ᱠᱷᱚᱱᱟᱜ ᱦᱤᱡᱩᱜᱼᱟ ᱦᱮᱡ ᱞᱮᱱᱠᱷᱟᱱ ᱜᱟᱰᱟ ᱜᱟᱰᱟ ᱵᱮᱱᱟᱣᱟᱜᱼᱟ ᱜᱟᱰᱟ ᱵᱮᱱᱟᱣᱜᱼᱟ ᱚᱱᱟ ᱥᱟᱶᱛᱮ

ᱢᱩᱰᱩ ᱢᱩᱰᱩ ᱠᱚᱦᱚᱸ ᱵᱮᱱᱟᱜᱼᱟ ᱫᱟᱨᱮ ᱫᱷᱤᱨᱤ ᱨᱮᱜᱮ ᱛᱟᱹᱠᱤᱡᱚᱜᱼᱟ ᱫᱟᱜ ᱟᱨ ᱱᱩᱱᱟᱹᱜ ᱜᱟᱰᱟ ᱠᱚ ᱵᱮᱱᱟᱜᱼᱟ ᱟᱹᱰᱤ ᱚᱱᱟ ᱛᱮᱜᱮ ᱵᱮᱱᱟᱜᱼᱟ